ᱥᱚᱨᱠᱟᱨᱟᱜ ᱜᱚᱲᱚ ᱞᱮᱠᱟ ᱛᱮᱫᱚ ᱟᱞᱮ ᱢᱟᱞᱫᱟ ᱡᱮᱞᱟ ᱨᱮᱫᱚ ᱟᱭᱢᱟ ᱠᱤᱪᱷᱩ ᱜᱮ ᱜᱚᱲᱚᱼᱜᱚᱯᱚᱲᱚ ᱠᱚ ᱢᱮᱱᱟᱜᱼᱟ ᱥᱚᱨᱠᱟᱨ ᱠᱷᱚᱡ ᱟᱨ ᱵᱩᱰᱷᱤ ᱦᱟᱲᱟᱢ ᱦᱚᱲ ᱠᱚᱠᱚ ᱧᱟᱢᱫᱟ ᱵᱩᱰᱷᱤ ᱦᱚᱲ ᱫᱚ ᱠᱚ ᱧᱟᱢᱫᱟ ᱵᱚᱭᱚᱥᱠᱚ ᱵᱷᱟᱛᱟ ᱚᱱᱟᱫᱚ ᱵᱩᱰᱷᱤ ᱦᱟᱲᱟᱢ ᱦᱚᱲ ᱟᱨ ᱨᱟᱺᱰᱤ ᱟᱹᱭᱩ ᱦᱚᱲ ᱠᱚᱫᱚ ᱠᱚ ᱧᱟᱢᱫᱟ ᱵᱤᱫᱷᱚᱵᱟ ᱵᱷᱟᱛᱟ ᱟᱨ ᱟᱨ ᱟᱞᱮ ᱠᱚᱫᱚᱞᱮ ᱧᱟᱢᱫᱟ ᱞᱚᱠᱠᱷᱤᱨ ᱵᱷᱟᱱᱰᱟᱨ ᱱᱚᱣᱟ ᱠᱚ ᱟᱭᱢᱟ ᱞᱮᱠᱟ ᱠᱚ ᱟᱭᱢᱟ ᱞᱮᱠᱟ ᱠᱚ ᱦᱟᱱᱟ ᱱᱚᱣᱟ ᱵᱷᱟᱛᱟ ᱧᱟᱢᱚᱜ ᱠᱟᱨᱚᱱ ᱛᱮ ᱟᱹᱰᱤ ᱥᱩᱵᱤᱫᱷᱟ ᱜᱮ ᱦᱩᱭᱩᱜ ᱠᱟᱱ ᱛᱟᱞᱮᱭᱟ ᱟᱞᱮ ᱫᱚ ᱟᱨ ᱟᱭᱢᱟ ᱠᱤᱪᱷᱩ ᱜᱮ ᱧᱟᱢᱚᱜ ᱠᱟᱱᱟ ᱚᱠᱚᱭ ᱠᱚᱣᱟᱜ ᱚᱱᱟ ᱚᱲᱟᱜ ᱨᱮᱱᱟᱜ ᱡᱚᱢᱤ ᱦᱮᱱᱟᱜᱼᱟ ᱚᱱᱟ ᱡᱚᱢᱤ ᱫᱚᱞᱤᱞ ᱛᱟᱦᱮᱸ ᱞᱮᱱᱠᱷᱟᱡ ᱢᱟᱥᱮ ᱢᱟᱥᱮ ᱫᱩ ᱦᱟᱡᱟᱨ ᱴᱟᱠᱟ ᱠᱟᱛᱮᱫ ᱧᱟᱢᱚᱜ ᱠᱟᱱᱟ ᱧᱟᱢ ᱫᱟᱠᱚ ᱟᱨ ᱦᱚᱸ ᱱᱚᱣᱟ ᱤᱭᱟᱹ ᱟᱵᱟᱥ ᱡᱳᱡᱚᱱᱟ ᱠᱚ ᱧᱟᱢᱫᱟ ᱡᱮᱴᱟ ᱚᱲᱟᱜ ᱚᱱᱟᱦᱚᱸ ᱟᱫᱷᱚᱢ ᱦᱚᱲ ᱫᱚᱠᱚ ᱧᱟᱢ ᱠᱟᱜᱼᱟ ᱟᱫᱚᱢ ᱦᱚᱲ ᱫᱚ ᱵᱟᱠᱚ ᱧᱟᱢ ᱠᱟᱜᱼᱟ ᱧᱟᱢ ᱟᱠᱚ ᱟᱨ ᱚᱱᱟ ᱞᱚᱠᱠᱷᱤ ᱵᱷᱟᱱᱰᱟᱨ ᱧᱟᱢ ᱥᱟᱶ ᱥᱟᱶ ᱥᱟᱶ ᱛᱮ ᱚᱱᱟ ᱡᱚᱢᱤ ᱜᱟᱜᱚᱡᱽ ᱛᱟᱦᱮᱸ ᱞᱮᱱ ᱡᱚᱢᱤ ᱫᱚᱞᱤᱞ ᱛᱟᱦᱮᱸ ᱞᱮᱱ ᱨᱮᱦᱚᱸ ᱚᱱᱟ ᱠᱷᱚᱡ ᱟᱨᱦᱚᱸ ᱫᱩ ᱦᱟᱡᱟᱨ ᱴᱟᱠᱟ ᱠᱟᱛᱮᱫ ᱠᱚ ᱧᱟᱢᱫᱟ ᱢᱟᱥᱮ ᱢᱟᱥᱮ ᱟᱫᱚ ᱟᱭᱢᱟ ᱠᱤᱪᱷᱩ ᱜᱮ ᱪᱮᱫ ᱠᱚᱪᱚ ᱜᱚᱲᱚ ᱧᱟᱢᱚᱜ ᱠᱟᱱᱟ ᱤᱧᱫᱚ ᱵᱟᱹᱧ ᱫᱤᱥᱟᱹᱭᱫᱟ ᱩᱱᱟᱹᱜ ᱢᱚᱡᱽ ᱛᱮ ᱱᱤᱭᱟᱹ ᱠᱚᱜᱮ